ᱦᱳᱲᱳ ᱨᱚᱦᱚᱭ ᱟᱞᱩ ᱨᱚᱦᱚᱭ ᱯᱮᱭᱟᱸᱡᱽ ᱨᱚᱦᱚᱭ ᱱᱚᱣᱟ ᱠᱚ ᱠᱟᱹᱢᱤᱜᱮ ᱡᱚᱛᱚ ᱤᱧ ᱫᱚᱹᱧ ᱠᱩᱥᱤᱭᱟᱜᱼᱟ ᱡᱮᱵᱚᱞᱮ ᱦᱳᱲᱳ ᱦᱚᱸ ᱱᱚᱜᱼᱚᱭ ᱠᱚᱫᱤᱱ ᱥᱟᱱ ᱵᱚᱸᱜᱟᱢ ᱨᱚᱦᱚᱭ ᱞᱮᱠᱷᱟᱱ ᱜᱚᱴᱟ ᱵᱚᱪᱷᱚᱨᱮᱢ ᱡᱚᱢᱟ ᱟᱞᱩ ᱦᱚᱸ ᱥᱮ ᱨᱚᱠᱚᱢ ᱢᱤᱫ ᱥᱤᱡᱤᱱᱮᱢ ᱨᱚᱦᱚᱭ ᱞᱮᱠᱷᱟᱱ ᱜᱚᱴᱟ ᱵᱚᱪᱷᱚᱨᱮᱢ ᱡᱚᱢᱟ ᱡᱮᱵᱚᱞᱮ ᱟᱞᱩ ᱵᱮᱸᱜᱟᱲ ᱠᱩᱸᱲᱪᱟᱹ ᱢᱩᱞᱟᱹ ᱦᱮᱸ ᱨᱟᱥᱩᱱ ᱦᱚᱸ ᱥᱟᱶᱛᱮ ᱟᱲᱟᱜ ᱠᱚᱦᱚᱸ ᱛᱟᱦᱮᱱ ᱠᱷᱟᱡ ᱟᱹᱰᱤ ᱠᱷᱩᱥᱤ ᱨᱟᱹᱥᱠᱟᱹᱜᱮ ᱟᱭᱠᱟᱹᱜᱼᱟ ᱡᱮᱵᱚᱞᱮ ᱡᱚᱛᱚ ᱡᱤᱱᱤᱥ ᱜᱮ ᱛᱟᱦᱮᱱ ᱠᱷᱟᱡ ᱡᱮᱵᱚᱞᱮ ᱡᱚᱢ ᱨᱮ ᱦᱚᱸ ᱨᱟᱹᱥᱠᱟᱹ ᱧᱮᱞ ᱵᱟᱲᱟ ᱦᱚᱸ ᱨᱟᱹᱥᱠᱟᱹ ᱡᱮᱵᱚᱞᱮ ᱡᱚᱢ ᱥᱩᱢᱟᱹᱭ ᱦᱚᱸ ᱦᱮᱸ ᱪᱟᱥ ᱟᱠᱟᱫ ᱜᱮᱭᱟᱞᱮ ᱥᱚᱝᱜᱮᱛᱮ ᱛᱩᱲᱤ ᱪᱟᱥ ᱠᱚᱦᱚᱸ ᱛᱟᱦᱮᱱ ᱠᱷᱟᱡ ᱡᱮᱵᱚᱞᱮ ᱛᱩᱲᱤ ᱦᱚᱸ ᱜᱚᱴᱟ ᱵᱚᱪᱷᱚᱨ ᱥᱩᱱᱩᱢ ᱡᱚᱢ ᱦᱩᱭᱩᱜᱼᱟ ᱱᱚᱣᱟ ᱤᱠᱷᱟᱹᱛᱮ ᱡᱮᱵᱚᱞᱮ ᱟᱹᱰᱤ ᱨᱟᱹᱥᱠᱟᱹ ᱤᱠᱟᱹᱜᱼᱟ ᱵᱚᱞᱮ ᱢᱤᱫᱴᱮᱡ ᱤᱧ ᱦᱚᱸ ᱪᱟᱥᱤ ᱜᱤᱫᱽᱨᱟᱹ ᱠᱟᱹᱱᱟᱹᱧ ᱥᱮ ᱪᱟᱹᱥᱤ ᱦᱚᱯᱚᱱ ᱠᱟᱹᱱᱟᱹᱧ ᱱᱚᱣᱟ ᱤᱠᱷᱟᱹᱛᱮ ᱥᱮ ᱦᱳᱲᱳ ᱨᱚᱦᱚᱭ ᱦᱳᱲᱳ ᱡᱟᱦᱟᱱᱟᱜ ᱡᱮᱢᱚᱱ ᱮᱢᱟᱱ ᱡᱤᱱᱤᱥ ᱜᱮ ᱡᱮᱵᱚᱞᱮ ᱟᱹᱰᱤ ᱨᱟᱹᱥᱠᱟᱹ ᱤᱠᱟᱹᱜᱼᱟ